ᱤᱧ ᱤᱧᱨᱮᱱ ᱚᱲᱟᱜ ᱦᱚᱲ ᱠᱚ ᱟᱨ ᱦᱟᱛᱮ ᱠᱚ ᱥᱟᱶ ᱟᱞᱮ ᱟᱞᱮ ᱚᱲᱟᱜ ᱥᱩᱨ ᱥᱮᱫ ᱨᱮᱜᱮ ᱢᱤᱫᱴᱟᱱ ᱜᱟᱰᱟ ᱢᱮᱱᱟᱜ ᱠᱟᱫᱟ ᱚᱸᱰᱮ ᱪᱟᱞᱟᱣ ᱠᱟᱛᱮᱜ ᱵᱤᱨ ᱥᱳᱲᱮ ᱪᱟᱞᱟᱜ ᱤᱧ ᱠᱩᱥᱤᱭᱟᱜᱼᱟ ᱵᱤᱨ ᱥᱳᱲᱮ ᱞᱟᱹᱜᱤᱫ ᱛᱮ ᱪᱟᱞᱟᱜ ᱤᱧ ᱠᱩᱥᱤᱭᱟᱜᱼᱟ ᱪᱮᱫᱟᱜ ᱥᱮ ᱚᱸᱰᱮ ᱫᱚ ᱜᱟᱰᱟ ᱠᱟᱱᱟ ᱯᱳᱭᱞᱚ ᱛᱮ ᱟᱨ ᱟᱹᱰᱤ ᱢᱚᱡᱽ ᱨᱮᱭᱟᱲ ᱜᱮ ᱟᱨ ᱯᱷᱟᱨᱪᱟ ᱜᱮ ᱫᱟᱜ ᱞᱤᱡᱤᱜᱼᱟ ᱟᱹᱰᱤ ᱢᱚᱡᱽ ᱱᱟᱯᱟᱭ ᱚᱸᱰᱮᱱᱟᱜ ᱞᱟᱭᱚᱝ ᱠᱚ ᱟᱹᱭᱠᱟᱹᱜᱼᱟ ᱚᱱᱟ ᱞᱟᱹᱜᱤᱫ ᱛᱮᱜᱮ ᱟᱞᱮᱭᱟᱜ ᱚᱱᱟ ᱜᱟᱰᱟ ᱫᱷᱟᱨᱮ ᱪᱟᱞᱟᱣ ᱠᱟᱛᱮᱜ ᱵᱤᱨ ᱥᱳᱲᱮ ᱫᱚᱧ ᱠᱩᱥᱤᱭᱟᱜ ᱜᱮᱭᱟ ᱟᱨ ᱟᱹᱛᱩ ᱦᱚᱲ ᱥᱮ ᱟᱨ ᱜᱟᱛᱮ ᱠᱚ ᱥᱟᱶ ᱛᱮᱫᱚ ᱢᱩᱠᱩᱢᱚᱱᱤᱯᱩᱨ ᱟᱵᱚ ᱱᱚᱣᱟ ᱵᱟᱸᱠᱩᱲᱟ ᱡᱮᱞᱟᱨᱮ ᱢᱮᱱᱟᱜ ᱠᱟᱫᱟ ᱚᱸᱰᱮ ᱪᱟᱞᱟᱣ ᱠᱟᱛᱮᱜ ᱵᱤᱨ ᱥᱳᱲᱮ ᱡᱚᱢ ᱦᱚᱸᱧ ᱠᱩᱥᱤᱭᱟᱜ ᱜᱮᱭᱟ ᱚᱸᱰᱮᱱᱟᱜ ᱟᱹᱰᱤ ᱢᱟᱨᱟᱝ ᱰᱮᱢ ᱟᱹᱰᱤ ᱢᱟᱨᱟᱝ ᱟᱹᱰᱤ ᱪᱮᱦᱨᱟᱱ ᱢᱤᱫᱴᱟᱱ ᱰᱮᱢ ᱢᱮᱱᱟᱜ ᱠᱟᱫᱟ ᱚᱱᱟ ᱧᱮᱞ ᱠᱟᱛᱮᱜ ᱚᱸᱰᱮᱱᱟᱜ ᱞᱟᱭᱚᱝ ᱠᱚ ᱩᱯᱚᱵᱷᱳᱜ ᱫᱟᱨᱟᱛᱮ ᱥᱮ ᱨᱟᱹᱥᱠᱟᱹ ᱚᱸᱰᱮ ᱧᱮᱞ ᱛᱟᱦᱮᱱ ᱠᱟᱛᱮᱜ ᱨᱟᱹᱥᱠᱟᱹ ᱧᱟᱢᱚᱜᱼᱟ ᱨᱟᱹᱥᱠᱟᱹ ᱟᱹᱭᱠᱟᱹᱜᱼᱟ ᱱᱤᱭᱟᱹ ᱞᱟᱹᱜᱤᱫ ᱛᱮ ᱚᱸᱰᱮ ᱪᱟᱞᱟᱣ ᱠᱟᱛᱮᱜ ᱵᱤᱨ ᱥᱳᱲᱮ ᱡᱚᱢ ᱫᱚ ᱤᱧᱤᱧ ᱠᱩᱥᱤᱭᱟᱜ ᱜᱮᱭᱟ ᱟᱨᱦᱚᱸ ᱟᱞᱮᱭᱟᱜ ᱜᱟᱰᱟ ᱫᱷᱟᱨᱮ ᱨᱮᱫᱚ ᱟᱞᱮᱭᱟᱜ ᱚᱱᱟ ᱢᱟᱨᱟᱝ ᱜᱟᱰᱟ ᱫᱷᱟᱨᱮ ᱨᱮᱫᱚ ᱟᱹᱰᱤ ᱢᱚᱡᱽ ᱨᱮᱭᱟᱲ ᱟᱨ ᱯᱷᱟᱨᱪᱟ ᱜᱮ ᱫᱟᱜ ᱞᱤᱡᱤᱜᱼᱟ ᱟᱨ ᱤᱱᱟᱹ ᱥᱩᱨ ᱥᱩᱯᱩᱨ ᱫᱟᱨᱮ ᱥᱟᱠᱟᱢ ᱱᱟᱯᱟᱭ ᱧᱚᱜ ᱡᱟᱭᱜᱟ ᱢᱮᱱᱟᱜ ᱟᱠᱟᱫᱟ ᱚᱱᱟᱹ ᱞᱟᱹᱜᱤᱫᱛᱮ ᱱᱟᱯᱟᱭ ᱢᱤᱫᱴᱟᱱ ᱞᱟᱭᱚᱝ ᱟᱹᱭᱠᱟᱹᱜᱼᱟ ᱚᱱᱟ ᱞᱟᱹᱜᱤᱫ ᱛᱮ ᱚᱸᱰᱮ ᱪᱟᱞᱟᱣ ᱠᱟᱛᱮᱜ ᱵᱤᱨ ᱥᱳᱲᱮ ᱵᱤᱨ ᱥᱳᱲᱮ ᱞᱟᱹᱜᱤᱫ ᱛᱮ ᱪᱟᱞᱟᱜ ᱦᱚᱸ ᱟᱹᱰᱤ ᱢᱚᱡᱽ ᱵᱩᱡᱷᱟᱹᱜᱼᱟ ᱤᱱᱟᱹ ᱞᱟᱹᱜᱤᱫ ᱛᱮᱜᱮ ᱚᱱᱟ ᱴᱷᱟᱶ ᱫᱚ ᱤᱧᱫᱚ ᱫᱚᱢᱮᱧ ᱠᱩᱥᱤᱭᱟᱜ ᱜᱮᱭᱟ